ᱥᱟᱱᱛᱟᱲᱤ ᱯᱟᱹᱨᱥᱤ ᱫᱚ ᱤᱧᱟᱹᱜ ᱯᱚᱱᱚᱛ ᱨᱮ ᱥᱮᱪᱮᱫᱚᱜ ᱦᱚᱨᱟ ᱫᱚ ᱟᱹᱰᱤᱜᱮ ᱞᱟᱦᱟ ᱤᱫᱤ ᱟᱠᱟᱱᱟ ᱱᱤᱛᱚᱜ ᱟᱹᱛᱩ ᱟᱹᱛᱩ ᱟᱥᱲᱟ ᱪᱟᱞᱟᱜ ᱠᱟᱱᱟ ᱡᱚᱛᱚ ᱟᱹᱛᱩ ᱨᱮᱜᱮ ᱢᱮᱱᱠᱷᱟᱱ ᱫᱚ ᱟᱥᱲᱟ ᱫᱚ ᱪᱟᱞᱟᱜ ᱠᱟᱱᱟ ᱦᱩᱭ ᱫᱟᱲᱮᱭᱟᱜᱼᱟ ᱢᱤᱫ ᱵᱟᱨ ᱟᱹᱛᱩ ᱨᱮ ᱵᱟᱝ ᱪᱟᱞᱟᱜ ᱠᱟᱱᱟ ᱮᱱᱠᱷᱟᱱ ᱫᱚ ᱚᱸᱰᱮᱱ ᱠᱚ ᱜᱤᱫᱽᱨᱟᱹ ᱮᱴᱟᱜ ᱨᱮᱠᱚ ᱥᱮᱱᱚᱜ ᱠᱟᱱᱟ ᱚᱞᱚᱜ ᱛᱮ ᱟᱨ ᱱᱤᱛᱚᱜ ᱫᱚ ᱟᱹᱰᱤ ᱡᱳᱨ ᱥᱳᱨ ᱜᱮ ᱞᱟᱜᱟᱣ ᱠᱟᱱᱟ ᱟᱨ ᱟᱹᱰᱤᱜᱮ ᱦᱟᱨᱟᱼᱵᱩᱨᱩ ᱤᱫᱤᱜ ᱠᱟᱱᱟ ᱱᱚᱣᱟ ᱚᱞᱪᱤᱠᱤ ᱥᱮ ᱥᱟᱱᱛᱟᱲᱤ ᱯᱟᱹᱨᱥᱤ ᱫᱚ ᱱᱤᱛᱚᱜ ᱴᱟᱴᱟ ᱥᱴᱤᱞ ᱯᱟᱣᱩᱱᱰᱮᱥᱚᱱᱮ ᱪᱟᱞᱟᱣᱮᱜᱼᱟ ᱫᱩᱠ ᱨᱮᱭᱟᱜ ᱠᱟᱛᱷᱟ ᱫᱚ ᱱᱚᱣᱟ ᱠᱟᱱᱟ ᱡᱮ ᱥᱚᱨᱠᱟᱹᱨᱤ ᱥᱠᱩᱞ ᱨᱮ ᱱᱤᱛ ᱦᱟᱹᱵᱤᱡ ᱥᱟᱱᱛᱟᱲᱤ ᱯᱟᱹᱨᱥᱤ ᱯᱟᱲᱦᱟᱣ ᱵᱟᱝ ᱦᱩᱭᱩᱜ ᱠᱟᱱᱟ ᱟᱨ ᱦᱩᱰᱤᱧ ᱜᱤᱫᱽᱨᱟᱹ ᱠᱚ ᱵᱟᱝ ᱠᱚ ᱵᱩᱡᱷᱟᱹᱣ ᱫᱟᱲᱮᱭᱟᱜ ᱠᱟᱱᱟ ᱮᱴᱟᱜ ᱯᱟᱹᱨᱥᱤ ᱛᱮ ᱚᱞᱚᱜ ᱡᱩᱫᱤ ᱦᱩᱱᱟᱹᱝ ᱥᱟᱱᱛᱟᱲᱤ ᱯᱟᱹᱨᱥᱤ ᱛᱮ ᱚᱞᱚᱜ ᱯᱨᱟᱭᱢᱟᱹᱨᱤ ᱥᱠᱩᱞ ᱠᱚᱨᱮ ᱦᱩᱭᱩᱜᱼᱟ ᱮᱱᱠᱷᱟᱱ ᱫᱚ ᱦᱩᱰᱤᱧ ᱜᱤᱫᱽᱨᱟᱹ ᱠᱚ ᱞᱟᱹᱜᱤᱫ ᱥᱮᱪᱮᱫᱚᱜ ᱟᱹᱰᱤᱜᱮ ᱟᱞᱜᱟᱜᱼᱟ ᱪᱤᱠᱟ ᱥᱮ ᱢᱤᱫ ᱵᱟᱨ ᱟᱹᱛᱩ ᱨᱮᱫᱚ ᱚᱞ ᱤᱛᱩᱱ ᱟᱥᱲᱟ ᱵᱟᱝ ᱪᱟᱞᱟᱜ ᱠᱟᱱᱟ ᱴᱟᱴᱟ ᱥᱴᱤᱞ ᱥᱮᱱ ᱠᱷᱚᱱ ᱟᱨ ᱦᱩᱰᱤᱧ ᱜᱤᱫᱽᱨᱟᱹ ᱮᱴᱟᱜ ᱟᱹᱛᱩ ᱛᱮ ᱵᱟᱝ ᱠᱚ ᱥᱮᱱ ᱫᱟᱲᱮᱭᱟᱜ ᱠᱟᱱᱟ ᱚᱱᱟ ᱪᱮᱠᱟ ᱡᱷᱟᱲᱠᱷᱚᱸᱰ ᱨᱮᱫᱚ ᱡᱚᱛᱚ ᱠᱷᱚᱱ ᱵᱟᱹᱲᱛᱤ ᱟᱹᱫᱤᱵᱟᱹᱥᱤ ᱜᱤᱫᱽᱨᱟᱹ ᱜᱮ ᱢᱮᱱᱟᱜ ᱠᱚᱣᱟ ᱪᱮ ᱥᱟᱱᱛᱟᱲ ᱜᱮ ᱢᱮᱱᱟᱜ ᱵᱚᱱᱟ ᱚᱱᱟᱹ ᱞᱟᱹᱜᱤᱫ ᱡᱷᱟᱲᱠᱷᱚᱸᱰ ᱨᱮᱫᱚ ᱦᱩᱱᱟᱹᱝ ᱥᱠᱩᱞ ᱯᱨᱟᱭᱢᱟᱹᱨᱤ ᱥᱠᱩᱞ ᱨᱮᱫᱚ ᱥᱟᱱᱛᱟᱲᱤ ᱯᱟᱹᱨᱥᱤ ᱛᱮ ᱚᱞᱚᱜ ᱪᱮᱫᱚᱜ ᱫᱚ ᱟᱹᱰᱤᱜᱮ ᱱᱟᱯᱟᱭᱟ ᱟᱨ ᱱᱤᱛᱚᱜ ᱟᱹᱰᱤᱜᱮ ᱞᱟᱦᱟ ᱤᱫᱤ ᱟᱠᱟᱱᱟ ᱥᱠᱩᱞ ᱨᱮ ᱚᱞ ᱯᱟᱲᱦᱟᱣ ᱵᱟᱝ ᱦᱩᱭᱩᱜ ᱠᱟᱱ ᱨᱮᱦᱚᱸ ᱟᱹᱛᱩ ᱴᱚᱞᱟ ᱨᱮ ᱟᱥᱲᱟ ᱪᱟᱞᱟᱜ ᱠᱟᱱᱟ ᱚᱸᱰᱮ ᱜᱮ ᱥᱮᱪᱮᱫ ᱠᱟᱛᱮᱫ ᱢᱮᱴᱨᱤᱠ ᱪᱮ ᱤᱱᱴᱟᱨ ᱠᱚᱨᱮ ᱦᱚᱸ ᱥᱟᱵᱽᱡᱮᱠᱴ ᱫᱚᱠᱚ ᱦᱟᱛᱟᱣᱮᱫ ᱜᱮᱭᱟ ᱟᱹᱛᱩ ᱴᱚᱞᱟ ᱨᱮ ᱯᱟᱲᱦᱟᱣ ᱠᱟᱛᱮᱫ ᱡᱟᱦᱟᱸ ᱞᱮᱠᱟ ᱥᱚᱢᱟᱡᱽ ᱥᱮᱵᱟ ᱢᱟᱪᱮᱫ ᱠᱚ ᱢᱮᱱᱟᱜ ᱠᱚᱣᱟ ᱪᱮ ᱚᱞᱪᱤᱠᱤ ᱦᱟᱨᱟᱼᱵᱩᱨᱩ ᱨᱮ ᱡᱟᱦᱟᱸᱭ ᱠᱚ ᱪᱷᱩᱴᱟᱹᱣ ᱟᱠᱟᱱᱟ ᱩᱱᱠᱩ ᱜᱮ ᱩᱱᱠᱩ ᱦᱚᱸ ᱥᱮᱪᱮᱫ ᱠᱟᱛᱮᱫ ᱮᱠᱡᱟᱢ ᱵᱳᱨᱰ ᱮᱠᱡᱟᱢ ᱠᱚᱨᱮ ᱱᱟᱯᱟᱭ ᱱᱟᱯᱟᱭ ᱱᱟᱢᱵᱟᱨ ᱛᱮᱜᱮ ᱠᱚ ᱯᱟᱥᱚᱜ ᱠᱟᱱᱟ ᱱᱚᱣᱟ ᱞᱮᱠᱟᱛᱮ ᱥᱚᱨᱠᱟᱹᱨᱤ ᱥᱠᱩᱞ ᱨᱮᱦᱚᱸ ᱡᱩᱫᱤ ᱥᱟᱱᱛᱟᱲᱤ ᱯᱟᱹᱨᱥᱤ ᱦᱩᱭᱩᱜ ᱠᱷᱟᱱ ᱟᱹᱰᱤᱜᱮ ᱱᱟᱯᱟᱭᱚᱜᱼᱟ ᱟᱨ ᱟᱹᱛᱩ ᱴᱚᱞᱟ ᱯᱟᱲᱟ ᱨᱮᱢᱟ ᱦᱩᱭᱩᱜ ᱠᱟᱱ ᱜᱮᱭᱟ ᱚᱲᱟᱜ ᱚᱲᱟᱜ ᱜᱮᱠᱚ ᱯᱟᱲᱦᱟᱜ ᱠᱟᱱᱟ ᱟᱨ ᱡᱚᱛᱚ ᱞᱮᱠᱟ ᱜᱮᱠᱚ ᱥᱮᱪᱮᱫᱚᱜ ᱠᱟᱱᱟ ᱚᱱᱟ ᱞᱟᱹᱜᱤᱫ ᱥᱟᱱᱛᱟᱲᱤ ᱯᱟᱹᱨᱥᱤ ᱨᱮᱭᱟᱜ ᱮᱱᱮᱢ ᱫᱚ ᱟᱹᱰᱤ ᱡᱳᱨ ᱜᱮ ᱯᱟᱞᱚᱱ ᱟᱠᱟᱱᱟ ᱟᱨ ᱟᱹᱰᱤ ᱡᱳᱨ ᱜᱮ ᱵᱟᱹᱲᱛᱤ ᱤᱫᱤ ᱟᱠᱟᱱᱟ